ᱟᱞᱮ ᱟᱹᱰᱤᱜᱟᱱ ᱡᱤᱣᱤ ᱡᱚᱱᱛᱩ ᱞᱮ ᱟᱹᱥᱩᱞ ᱠᱚᱣᱟ ᱡᱟᱦᱟᱸᱞᱮᱠᱟ ᱥᱤᱢ ᱦᱩᱭᱱᱟ ᱜᱮᱰᱮ ᱦᱩᱭᱱᱟ ᱥᱩᱠᱨᱤ ᱦᱩᱭᱱᱟ ᱯᱩᱞᱴᱤ ᱦᱩᱭᱱᱟ ᱢᱮᱨᱚᱢ ᱦᱩᱭᱱᱟ ᱡᱚᱛᱚ ᱞᱮᱠᱟᱱ ᱠᱚᱜᱮᱞᱮ ᱟᱹᱥᱩᱞ ᱠᱚᱣᱟ ᱢᱟᱱᱮ ᱯᱳᱞᱴᱤ ᱯᱳᱞᱴᱤ ᱫᱚ ᱡᱚᱛᱚ ᱠᱷᱚᱱ ᱯᱷᱟᱭᱫᱟ ᱫᱚ ᱢᱮᱱᱟᱜᱼᱟ ᱜᱮᱰᱮ ᱨᱮ ᱜᱮᱰᱮ ᱫᱚ ᱪᱤᱠᱟᱹᱛᱮ ᱜᱮᱰᱮᱭᱟᱜ ᱫᱟᱢ ᱦᱚᱸ ᱡᱟᱹᱥᱛᱤ ᱜᱮᱭᱟ ᱟᱨ ᱜᱮᱰᱮ ᱫᱚ ᱵᱤᱞᱤ ᱦᱚᱸ ᱡᱚᱢ ᱜᱟᱱᱚᱜᱼᱟ ᱟᱨ ᱵᱟᱝ ᱯᱳᱞᱴᱤ ᱯᱳᱞᱴᱤ ᱫᱚ ᱦᱚᱯᱚᱱ ᱠᱷᱚᱱ ᱜᱮ ᱫᱟᱱᱟ ᱞᱮ ᱠᱷᱟᱣᱟᱣ ᱠᱚᱣᱟ ᱫᱟᱱᱟ ᱠᱟᱛᱮᱫ ᱠᱚ ᱥᱮᱬᱟᱜᱼᱟ ᱥᱮᱬᱟ ᱠᱟᱛᱮᱫ ᱜᱚᱴᱟᱛᱮ ᱟᱠᱷᱨᱤᱧ ᱟᱨ ᱵᱟᱝ ᱜᱮᱫ ᱛᱮ ᱟᱠᱷᱨᱤᱧ ᱜᱮᱫ ᱠᱟᱛᱮᱫ ᱡᱟᱹᱥᱛᱤ ᱫᱚ ᱯᱷᱟᱭᱫᱟ ᱢᱮᱱᱟᱜᱼᱟ ᱪᱮᱫᱟᱜ ᱥᱮ ᱜᱮᱫ ᱠᱟᱛᱮᱫ ᱫᱚ ᱠᱟᱹᱴᱤᱡᱽ ᱡᱟᱹᱥᱛᱤ ᱟᱨ ᱜᱚᱴᱟ ᱛᱮᱫᱚ ᱠᱟᱹᱴᱤᱡᱽ ᱠᱚᱢ ᱚᱱᱠᱟ ᱜᱮ ᱥᱩᱠᱨᱤ ᱥᱩᱠᱨᱤ ᱦᱚᱸ ᱦᱚᱯᱚᱱ ᱞᱮ ᱦᱟᱛᱟᱣ ᱠᱟᱠᱚᱣᱟ ᱠᱚᱢ ᱛᱮ ᱟᱨ ᱩᱱᱠᱩ ᱢᱤᱫ ᱥᱟᱞ ᱵᱟᱨ ᱥᱟᱞ ᱫᱟᱠᱟ ᱮᱢ ᱠᱟᱛᱮᱫ ᱦᱮᱸ ᱞᱩᱵᱩᱜ ᱠᱚ ᱮᱢ ᱠᱟᱛᱮᱫ ᱥᱮᱬᱟ ᱠᱟᱛᱮᱫ ᱩᱱᱠᱩ ᱠᱟᱹᱴᱤᱡᱽ ᱫᱟᱢ ᱛᱮᱞᱮ ᱟᱠᱷᱨᱤᱧ ᱠᱚᱣᱟ ᱟᱨ ᱢᱮᱨᱚᱢ ᱦᱩᱭᱱᱟ ᱢᱮᱨᱚᱢ ᱦᱚᱸ ᱚᱱᱠᱟ ᱜᱮ ᱢᱤᱫᱴᱟᱝ ᱯᱟᱹᱴᱷᱤ ᱦᱟᱛᱟᱣ ᱠᱟᱛᱮᱫ ᱵᱚᱫᱟ ᱦᱟᱛᱟᱣ ᱠᱟᱛᱮᱫ ᱩᱱᱠᱩ ᱞᱮ ᱦᱚᱯᱚᱱ ᱠᱟᱛᱮᱫ ᱩᱱᱠᱩ ᱞᱮ ᱦᱟᱨᱟ ᱤᱭᱟᱹ ᱠᱟᱛᱮᱫ ᱦᱟᱴ ᱨᱮᱞᱮ ᱟᱠᱷᱨᱤᱧ ᱠᱚᱣᱟ ᱟᱫᱚ ᱯᱷᱟᱭᱫᱟ ᱱᱚᱣᱟ ᱠᱚᱨᱮ ᱡᱩᱫᱤ ᱡᱤᱣᱤ ᱡᱚᱱᱛᱩ ᱠᱚᱨᱮ ᱫᱚ ᱯᱷᱟᱭᱫᱟ ᱡᱟᱹᱥᱛᱤ ᱢᱮᱱᱟᱜᱼᱟ ᱪᱮᱫᱟᱜ ᱥᱮ ᱱᱩᱠᱩ ᱴᱷᱮᱱ ᱫᱚ ᱡᱟᱹᱥᱛᱤ ᱢᱮᱦᱱᱚᱛ ᱵᱟᱹᱱᱩᱜᱼᱟ ᱯᱳᱞᱴᱤ ᱠᱷᱚᱱ ᱢᱟ ᱟᱨᱦᱚᱸ ᱠᱚᱢ ᱜᱮᱭᱟ ᱪᱮᱫᱟᱜ ᱥᱮ ᱩᱱᱠᱩ ᱫᱚ ᱵᱷᱮᱠᱥᱤᱱ ᱛᱮ ᱠᱚ ᱞᱚᱜᱚᱱ ᱵᱟᱹᱲᱛᱤ ᱠᱚ ᱥᱮᱬᱟᱜᱼᱟ ᱩᱱᱠᱩ ᱫᱚ ᱠᱚᱢ ᱥᱚᱢᱚᱭ ᱨᱮ ᱡᱟᱹᱥᱛᱤ ᱟᱨ ᱯᱳᱞᱴᱤᱭᱟᱜ ᱵᱤᱞᱤ ᱦᱚᱸᱞᱮ ᱡᱚᱢ ᱜᱮᱭᱟ ᱚᱱᱟᱞᱮᱠᱟᱛᱮ ᱯᱟᱨᱣᱟ ᱦᱚᱸ ᱯᱟᱨᱣᱟ ᱞᱮ ᱟᱹᱥᱩᱞ ᱠᱚᱣᱟ ᱩᱱᱠᱩ ᱦᱚᱸ ᱦᱚᱯᱚᱱ ᱫᱚᱞᱮ ᱟᱠᱷᱨᱤᱧ ᱠᱚᱣᱟ ᱟᱨ